ᱦᱮᱸ ᱨᱟᱛᱟᱝ ᱵᱩᱨᱩ ᱢᱮᱞᱟᱱ ᱚᱛ ᱨᱮ ᱤᱧᱟᱹᱜ ᱚᱲᱟᱜ ᱢᱮᱱᱟᱜ ᱟᱠᱟᱫᱼᱟ ᱚᱱᱟᱛᱮ ᱨᱟᱛᱟᱝ ᱵᱩᱨᱩ ᱟᱹᱰᱤᱧ ᱠᱩᱥᱤᱭᱟᱜᱼᱟ ᱟᱨ ᱚᱱᱟ ᱨᱟᱛᱟᱝ ᱵᱩᱨᱩ ᱨᱮᱫᱚ ᱟᱹᱰᱤ ᱪᱮᱨᱦᱟ ᱫᱟᱨᱮ ᱠᱚ ᱱᱟᱲᱤ ᱠᱚ ᱢᱮᱱᱟᱜ ᱟᱠᱟᱫᱟ ᱟᱨ ᱚᱱᱟ ᱠᱷᱟᱹᱛᱤᱨ ᱥᱩᱨᱼᱥᱩᱯᱩᱨ ᱦᱚᱲ ᱠᱚ ᱦᱤᱡᱩᱜ ᱟᱠᱚ ᱧᱮᱞ ᱞᱟᱹᱜᱤᱫ ᱟᱨ ᱚᱱᱟ ᱠᱷᱟᱹᱛᱤᱨ ᱥᱟᱺᱜᱤᱧ ᱨᱮᱱ ᱠᱚᱦᱚᱸ ᱠᱚ ᱵᱟᱲᱟᱭ ᱧᱟᱢ ᱞᱮᱠᱷᱟᱱ ᱩᱱᱠᱩ ᱦᱚᱸᱠᱚ ᱦᱤᱡᱩᱜᱼᱟ ᱧᱮᱧᱮᱞ ᱚᱱᱟᱛᱮ ᱚᱱᱟ ᱵᱩᱨᱩ ᱫᱚ ᱟᱹᱰᱤ ᱠᱚ ᱠᱩᱥᱤᱭᱟᱜᱼᱟ ᱚᱱᱟ ᱠᱷᱟᱹᱛᱤᱨ ᱛᱮ ᱤᱧ ᱦᱚᱸᱧ ᱠᱩᱥᱤᱭᱟᱜᱼᱟ